ᱦᱮᱞᱳ ᱜᱚᱢᱠᱮ ᱡᱚᱦᱟᱨ ᱜᱮ ᱟᱪᱪᱷᱟ ᱤᱧ ᱤᱧᱟᱹᱜ ᱟᱫᱷᱟᱨ ᱟᱯᱰᱮᱴ ᱞᱟᱹᱜᱤᱫ ᱟᱹᱨᱡᱤ ᱥᱟᱠᱟᱢ ᱤᱧ ᱮᱢ ᱞᱮᱫᱟ ᱪᱮᱫ ᱪᱤᱠᱟᱭᱮᱱᱟ ᱚᱱᱟ ᱫᱚ ᱤᱧᱟᱹᱜ ᱧᱩᱛᱩᱢ ᱥᱟᱨᱚ ᱦᱟᱸᱥᱫᱟ ᱠᱟᱱᱟ ᱢᱳᱵᱟᱭᱤᱞ ᱱᱟᱢᱵᱟᱨ ᱫᱚ ᱮᱭᱟᱭ ᱥᱩᱱ ᱥᱩᱱ ᱯᱩᱱ ᱢᱚᱬᱮ ᱮᱭᱟᱭ ᱢᱤᱫ ᱮᱭᱟᱭ ᱵᱟᱨ ᱟᱨᱮ ᱪᱮᱫ ᱟᱯᱰᱮᱴ ᱦᱩᱭ ᱟᱠᱟᱱᱟ ᱟᱫᱚ ᱱᱤᱛᱚᱜ ᱟᱨᱡᱮᱱᱴ ᱨᱮ ᱟᱫᱷᱟᱨ ᱠᱟᱨᱰ ᱨᱮᱭᱟᱜ ᱞᱟᱹᱠᱛᱤ ᱯᱟᱲᱟᱜ ᱠᱟᱱᱟ ᱪᱮᱫ ᱤᱧ ᱪᱤᱠᱟᱭᱟ ᱟᱨ ᱛᱮᱦᱮᱧ ᱜᱮ ᱡᱚᱢᱟ ᱨᱮᱱᱟᱜ ᱢᱩᱪᱟᱹᱫ ᱫᱤᱱ ᱫᱚ ᱟᱪᱪᱷᱟ ᱤᱧ ᱢᱟ ᱵᱟᱨᱦᱮ ᱨᱮ ᱢᱤᱱᱟᱹᱧ ᱫᱚ ᱮᱱᱠᱷᱟᱱ ᱪᱮᱠᱟᱛᱮᱧ ᱟᱹᱜᱩᱭᱟ ᱟᱢ ᱴᱷᱮᱱ ᱠᱷᱚᱱ ᱴᱷᱤᱠ ᱜᱮᱭᱟ ᱜᱩᱜᱚᱞ ᱨᱮ ᱪᱟᱞᱟᱣ ᱤᱱᱟᱹᱧ ᱟᱨ ᱟᱢ ᱡᱟᱦᱟᱸ ᱱᱤᱝᱠᱮᱢ ᱵᱷᱮᱡᱟ ᱟᱠᱟᱫᱤᱧᱟᱹ ᱚᱱᱟ ᱨᱤᱧ ᱚᱛᱟ ᱠᱮᱫᱟ ᱦᱳᱭ ᱦᱳᱭ ᱟᱫᱷᱟᱨ ᱠᱟᱨᱰ ᱰᱟᱣᱩᱱᱞᱳᱰ ᱤᱧ ᱚᱛᱟ ᱠᱮᱫᱟ ᱦᱚᱸ ᱦᱚᱸ ᱧᱟᱢ ᱠᱤᱫᱟᱹᱧ ᱟᱹᱰᱤ ᱟᱹᱰᱤ ᱥᱟᱨᱦᱟᱣ ᱜᱚᱢᱠᱮ ᱡᱚᱦᱟᱨ ᱜᱮ